ᱵᱤᱨᱵᱷᱩᱢ ᱦᱚᱱᱚᱛᱨᱮ ᱧᱮᱞᱚᱜ ᱠᱟᱱᱟ ᱟᱹᱛᱩ ᱴᱚᱞᱟᱨᱮ ᱡᱟᱸᱦᱟᱭ ᱜᱤᱫᱽᱨᱟᱹ ᱵᱟᱯᱞᱟ ᱚᱱᱟᱫᱚ ᱟᱵᱚ ᱥᱚᱢᱟᱡ ᱨᱮᱫᱚ ᱟᱹᱰᱤ ᱵᱟᱹᱲᱛᱤ ᱠᱟᱭᱛᱮ ᱧᱮᱞᱚᱜ ᱠᱟᱱᱟ ᱡᱮᱞᱮᱠᱟ ᱟᱫᱚ ᱠᱚᱢ ᱵᱚᱭᱮᱥᱨᱮ ᱜᱤᱫᱽᱨᱟᱹ ᱠᱚ ᱵᱟᱯᱞᱟᱭᱮᱫ ᱠᱚᱣᱟ ᱟᱵᱚ ᱥᱚᱢᱟᱡ ᱨᱮ ᱱᱚᱣᱟ ᱥᱚᱪᱮᱛᱚᱱ ᱞᱟᱹᱠᱛᱤ ᱢᱮᱱᱟᱜᱼᱟ ᱪᱮᱫᱟᱜ ᱥᱮ ᱥᱚᱪᱮᱛᱚᱱ ᱡᱟᱸᱦᱟ ᱵᱟᱵᱚᱱ ᱧᱟᱢ ᱞᱮᱠᱷᱟᱱ ᱟᱹᱰᱤ ᱠᱚᱢ ᱩᱢᱮᱨ ᱨᱮ ᱜᱤᱫᱽᱨᱟᱹ ᱵᱚᱱ ᱵᱟᱯᱞᱟᱭᱮᱫ ᱠᱚᱣᱟ ᱱᱚᱣᱟᱨᱮᱱ ᱫᱟᱭᱤ ᱫᱚ ᱚᱠᱚᱭ ᱟᱵᱚᱣᱟᱜ ᱥᱚᱢᱟᱡ ᱥᱮ ᱪᱮᱫ ᱢᱮᱱᱠᱷᱟᱱ ᱥᱚᱢᱟᱡ ᱨᱮ ᱱᱚᱣᱟ ᱟᱵᱚ ᱵᱟᱲᱟᱭ ᱞᱟᱹᱠᱛᱤ ᱢᱮᱱᱟᱜᱼᱟ ᱜᱤᱫᱽᱨᱟᱹ ᱠᱚᱢ ᱥᱮ ᱠᱚᱢ ᱠᱩᱲᱤ ᱜᱤᱫᱟᱹᱨ ᱟᱴᱷᱨᱚ ᱵᱚᱪᱷᱚᱨ ᱵᱟᱭ ᱦᱩᱭ ᱞᱮᱱᱠᱷᱟᱱ ᱵᱟᱯᱞᱟ ᱵᱟᱝ ᱴᱷᱤᱠᱼᱟ ᱠᱚᱲᱟ ᱜᱤᱫᱽᱨᱟᱹ ᱮᱠᱩᱥ ᱵᱚᱪᱷᱚᱨ ᱵᱟᱝ ᱦᱩᱭ ᱞᱮᱱᱠᱷᱟᱱ ᱱᱚᱣᱟ ᱫᱚ ᱜᱚᱵᱷᱢᱮᱱᱴ ᱠᱷᱚᱱ ᱦᱚᱸ ᱯᱨᱚᱪᱟᱨ ᱦᱩᱭᱩᱜ ᱠᱟᱱ ᱜᱮᱭᱟ ᱛᱟ ᱥᱚᱛᱛᱮᱣ ᱟᱵᱚ ᱵᱚᱱ ᱧᱮᱞ ᱫᱟ ᱟᱹᱛᱩ ᱴᱚᱞᱟᱨᱮ ᱥᱤᱠᱷᱱᱟᱹᱛ ᱵᱟᱹᱱᱩᱜᱼᱟ ᱢᱮᱱ ᱯᱚᱭᱮᱱᱴ ᱥᱤᱠᱷᱱᱟᱹᱛ ᱟᱹᱠᱤᱱᱟ ᱥᱤᱠᱷᱱᱟᱹᱛ ᱵᱟᱝ ᱠᱷᱟᱹᱛᱤᱨ ᱟᱹᱛᱩ ᱚᱲᱟᱜ ᱨᱮᱱ ᱠᱚᱢ ᱵᱚᱭᱮᱥ ᱨᱮᱵᱚᱱ ᱵᱟᱯᱞᱟᱭᱮᱫ ᱠᱚᱣᱟ ᱢᱮᱱ ᱥᱤᱠᱷᱱᱟᱹᱛ ᱫᱚ ᱪᱮᱫ ᱮᱰᱩᱠᱮᱥᱮᱱ ᱛᱮᱦᱤᱧ ᱟᱵᱚᱣᱟᱜ ᱚᱞᱚᱜ ᱯᱟᱲᱦᱟᱣ ᱵᱟᱹᱱᱩᱜ ᱠᱷᱟᱹᱛᱤᱨ ᱥᱚᱢᱟᱡᱨᱮ ᱟᱹᱰᱤ ᱟᱹᱰᱤ ᱞᱟᱛᱟᱨ ᱨᱮ ᱢᱮᱱᱟᱜ ᱵᱚᱱᱟ ᱢᱮᱱ ᱪᱮᱞᱮᱧᱡ ᱦᱩᱭᱩᱜ ᱠᱟᱱᱟ ᱟᱵᱚᱣᱟᱜ ᱥᱤᱠᱷᱱᱟᱹᱛ ᱦᱩᱭᱩᱜ ᱛᱟᱵᱚᱱᱟ ᱵᱚᱲᱚ ᱟᱹᱠᱤᱞᱚᱜ ᱦᱩᱭᱩᱜ ᱛᱟᱵᱚᱱᱟ ᱛᱚᱵᱮ ᱟᱹᱱᱤᱡ ᱟᱵᱚ ᱥᱚᱢᱟᱡᱨᱮ ᱴᱷᱤᱠ ᱴᱷᱟᱠ ᱵᱚᱱ ᱠᱟᱹᱢᱤ ᱫᱟᱲᱮᱭᱟᱜᱼᱟ ᱟᱵᱚᱣᱟᱜ ᱜᱤᱫᱽᱨᱟᱹ ᱵᱟᱯᱞᱟ ᱦᱚᱸᱵᱚᱱ ᱵᱚᱱᱫᱚ ᱦᱚᱪᱚ ᱫᱟᱲᱮᱭᱟᱜᱼᱟ